ᱦᱮᱸ ᱦᱮᱞᱳ

ᱦᱳᱭ ᱟᱫᱚ ᱯᱳᱭᱞᱳ ᱯᱷᱟᱹᱜᱩᱱ ᱥᱮᱫ ᱟᱛᱳ ᱦᱚᱲ ᱠᱚ ᱦᱚᱦᱚ ᱟᱠᱚ ᱦᱩᱭᱩᱜᱼᱟ ᱦᱚᱦᱚ ᱠᱟᱛᱮᱜ ᱵᱟᱲᱟᱭ ᱦᱚᱪᱚ ᱠᱚ ᱦᱩᱭᱩᱜᱼᱟ ᱛᱤᱥ ᱠᱚᱛᱮ ᱚᱱᱟ ᱞᱚᱜᱱᱚ ᱠᱚᱨᱮ ᱟᱨᱚ ᱡᱚᱫᱤ ᱢᱟᱹᱭ ᱵᱟᱹᱵᱩ ᱛᱟᱠᱚ ᱡᱟᱶᱟᱭ ᱵᱟᱹᱦᱩ ᱠᱚᱣᱟ ᱥᱮ ᱵᱟᱯᱞᱟ ᱦᱩᱭᱩᱜᱼᱟ ᱚᱱᱠᱟ ᱞᱮᱠᱟᱛᱮ ᱫᱩᱯᱲᱩᱵᱽ ᱵᱚᱱ ᱦᱚᱦᱚᱭᱟ ᱛᱟᱨᱯᱚᱨᱮ ᱚᱱᱠᱟᱜᱮ ᱢᱤᱫᱴᱟᱱ ᱵᱚᱱ ᱫᱤᱱ ᱵᱚᱱ ᱴᱷᱟᱶ ᱟ ᱥᱮ ᱜᱳᱴᱟ ᱥᱮ ᱞᱚᱜᱱᱚ ᱧᱮᱞ ᱦᱩᱭᱩᱜᱼᱟ ᱯᱳᱭᱞᱳ

ᱦᱳᱭ ᱞᱟᱜᱟᱣ ᱛᱱᱟᱜ ᱫᱚ ᱵᱟᱭ ᱟᱵᱚᱣᱟᱜ ᱥᱟᱶᱛᱟᱞ ᱥᱚᱢᱟᱡ ᱨᱮᱫᱚ ᱞᱟᱜᱟᱣ ᱫᱚ ᱱᱟᱜᱠᱷᱟᱱ ᱟᱜᱮ ᱧᱮᱞ ᱧᱮᱯᱮᱞᱚᱜᱼᱟ ᱵᱚᱱ ᱛᱚ ᱧᱮᱞ ᱧᱮᱯᱮᱞ ᱠᱟᱛᱮᱜ ᱠᱩᱥᱤ ᱠᱩᱥᱟᱹᱞ ᱫᱚ ᱦᱚᱨᱚᱜ ᱪᱤᱱ ᱠᱟᱛᱮᱜ ᱛᱟᱨᱯᱚᱨᱮ ᱦᱟᱱᱰᱮ ᱱᱷᱟᱰᱮ ᱨᱟᱭᱵᱟᱨ ᱦᱮᱡ ᱥᱮᱱ ᱠᱟᱛᱮᱜ ᱚᱱᱟ ᱜᱤᱨᱟᱹ ᱵᱚᱱ ᱛᱚᱞᱟ ᱩᱰᱟᱹᱱ ᱜᱤᱨᱟᱹᱥᱩᱭ ᱜᱤᱨᱟᱹ ᱟᱫᱚ ᱚᱱᱟ ᱠᱟᱛᱮᱜ ᱜᱮ ᱫᱤᱱ ᱜᱚᱱ ᱵᱚᱱ ᱴᱷᱤᱠᱼᱟ ᱟᱨᱠᱤ ᱴᱷᱤᱠ ᱞᱮᱠᱷᱟᱱ ᱜᱮᱵᱚᱱ ᱚᱻ ᱦᱟᱺᱰᱤ ᱡᱟᱦᱟᱸᱭ ᱴᱩᱠᱩᱪ ᱫᱚ ᱤᱥᱤᱱ ᱫᱤᱱᱛᱮ ᱫᱤᱱ ᱞᱮᱠᱷᱟᱱ ᱜᱮ ᱟᱫᱚ ᱞᱟᱹᱭ ᱟᱵᱮᱱ ᱦᱩᱭᱩᱜᱼᱟ ᱚᱱᱟ ᱠᱚᱫᱚ ᱡᱮ ᱵᱟᱨ ᱵᱟᱨᱚᱴᱤ ᱪᱳᱫᱽᱫᱳᱴᱤ ᱜᱟᱱ ᱦᱟᱺᱰᱤ ᱫᱚᱦᱚ ᱦᱩᱭᱩᱜᱼᱟ ᱢᱳᱴᱟᱢᱩᱴᱤ ᱟᱨᱠᱤ ᱵᱮᱥᱤ ᱢᱤᱫᱴᱟᱱ ᱟᱛᱳᱦᱚᱲ ᱠᱚ ᱟᱨ ᱯᱩᱬᱥᱤ ᱠᱚᱠᱚ ᱦᱤᱡᱩᱜ ᱟᱛᱚ ᱩᱱᱠᱩ ᱦᱟᱰᱺᱤ ᱠᱚ ᱧᱩ ᱦᱚᱪᱚ ᱠᱚ ᱦᱩᱭᱩᱜᱼᱟ ᱛᱟᱦᱚᱞᱮ ᱤᱱᱠᱟᱹ ᱠᱩᱲᱤ ᱵᱟᱭᱤᱥᱴᱤ ᱦᱟᱺᱰᱤ ᱫᱚ ᱫᱚᱦᱚ ᱦᱩᱭᱩᱜᱼᱟ ᱟᱨᱠᱤ ᱞᱟᱹᱠᱛᱤ ᱦᱟᱺᱰᱤ ᱢᱟ ᱢᱮᱱᱟᱜ ᱜᱮ ᱟᱨ ᱵᱟᱹᱲᱛᱤ ᱦᱟᱺᱰᱤ ᱩᱱᱠᱩ ᱞᱟᱹᱜᱤᱫᱦᱚᱸ ᱥᱤᱥᱤᱨ ᱦᱟᱺᱰᱤ ᱟᱹᱰᱤ ᱦᱚᱲ ᱠᱚ ᱠᱚᱠᱚᱭ ᱟᱠᱚ ᱛᱚ ᱚᱱᱟ ᱞᱮᱠᱟᱛᱮ ᱦᱟᱺᱰᱤ ᱫᱚ ᱠᱟᱹᱴᱤᱡ ᱰᱷᱮᱹᱨ ᱧᱚᱜ ᱜᱮ ᱫᱚᱦᱚ ᱠᱟᱜ ᱜᱮ ᱦᱩᱭᱩᱜᱼᱟ ᱚᱻ

ᱦᱳᱭ ᱟᱫᱚ ᱤᱱᱟᱹᱜᱮ ᱞᱟᱹᱭ ᱛᱮᱱᱟᱜ ᱫᱚ ᱟᱨᱠᱤ ᱡᱟᱦᱟᱱᱟᱜ ᱠᱚ ᱞᱟᱜᱟᱜ ᱛᱮᱱᱟᱜ ᱠᱷᱟᱱ ᱛᱚ